ᱤᱧ ᱴᱷᱮᱱ ᱚᱱᱠᱟᱱ ᱟᱹᱰᱤ ᱟᱭᱢᱟ ᱩᱠᱩ ᱡᱚᱜᱟᱲ ᱥᱟᱢᱟᱱ ᱢᱮᱱᱟᱜᱼᱟ ᱡᱟᱦᱟᱸ ᱫᱚ ᱤᱧ ᱤᱧᱟᱹᱜ ᱛᱷᱟᱹᱨᱤ ᱵᱟᱹᱴᱤ ᱨᱮ ᱥᱮᱞᱮᱫ ᱠᱟᱛᱮ ᱚᱱᱠᱟᱱ ᱟᱹᱰᱤ ᱵᱟᱹᱲᱛᱤ ᱥᱤᱵᱤᱞ ᱤᱧ ᱟᱹᱜᱩᱭᱟ ᱚᱱᱟ ᱠᱚᱫᱚ ᱦᱩᱭᱩᱜ ᱠᱟᱱᱟ ᱟᱪᱟᱨ ᱪᱟᱹᱴᱱᱤ ᱠᱚ ᱤᱧ ᱚᱱᱟ ᱠᱚ ᱡᱚᱫᱤ ᱤᱧ ᱟᱹᱜᱩᱭ ᱠᱷᱟᱱ ᱟᱹᱰᱤ ᱟᱭᱢᱟ ᱛᱷᱟᱹᱨᱤ ᱵᱟᱹᱴᱤ ᱫᱟᱠᱟ